ᱤᱞᱮᱠᱴᱨᱚᱱᱤᱠ ᱡᱟᱦᱟᱸ ᱟᱹᱰᱤᱜᱟᱱ ᱠᱟᱹᱢᱤ ᱠᱤᱪᱷᱩᱨᱮ ᱛᱟᱵᱚᱱ ᱦᱩᱭᱩᱜᱼᱟ ᱡᱟᱦᱟᱸ ᱞᱮᱠᱟ ᱠᱚᱢᱯᱤᱭᱩᱴᱟᱨ ᱯᱷᱨᱤᱡᱽ ᱠᱩᱞᱟᱨ ᱯᱟᱝᱠᱷᱟ ᱮᱥᱤ ᱯᱷᱮᱱ ᱜᱟᱹᱰᱤᱨᱮ ᱮᱢᱟᱱ ᱛᱮᱢᱟᱱ ᱟᱨᱚ ᱡᱟᱫᱟ ᱛᱟᱨ ᱨᱮ ᱤᱞᱮᱠᱴᱨᱚᱱᱤᱠ ᱭᱩᱡᱚᱜ ᱜᱮᱭᱟ ᱚᱱᱟ ᱠᱷᱟᱹᱛᱤᱨ ᱛᱮ ᱤᱞᱮᱠᱴᱨᱚᱱᱤᱠ ᱟᱹᱰᱤᱜᱟᱱ ᱟᱹᱰᱤ ᱵᱮᱥᱼᱟ ᱟᱹᱰᱤ ᱩᱯᱭᱳᱜᱽ ᱨᱮ ᱛᱟᱵᱚᱱ ᱦᱤᱡᱩᱜᱼᱟ ᱢᱟᱱᱣᱟ ᱡᱤᱭᱚᱱ ᱨᱮ ᱟᱹᱰᱤ ᱥᱩᱵᱤᱫᱷᱟ ᱠᱟᱜ ᱵᱚᱱᱟᱭ ᱤᱞᱮᱠᱴᱨᱚᱱᱤᱠ ᱩᱯᱭᱳᱜᱽ ᱠᱚᱛᱮ ᱡᱟᱦᱟᱱᱟᱜ ᱠᱷᱟᱡ ᱡᱟᱦᱟᱱᱟᱜ ᱥᱟᱨᱵᱷᱮ ᱨᱮᱜᱮ ᱰᱮᱴᱟ ᱡᱟᱦᱟᱸ ᱞᱮᱠᱟ ᱟᱠᱲᱟ ᱵᱷᱳᱴᱟᱨ ᱵᱷᱳᱴ ᱦᱩᱭᱱᱟ ᱟᱨ ᱡᱟᱦᱟᱸ ᱪᱷᱮᱛᱨᱚ ᱥᱟᱨᱵᱷᱮᱢ ᱪᱟᱞᱟᱣ ᱠᱟᱱᱟ ᱪᱮ ᱡᱟᱦᱟᱱ ᱟᱛᱳ ᱨᱮᱜᱮᱢ ᱪᱟᱞᱟᱣ ᱠᱟᱱᱟ ᱛᱤᱱᱟᱹᱜ ᱦᱚᱲᱚᱜ ᱟᱯᱮ ᱛᱤᱱᱟᱹᱜ ᱠᱩᱲᱤ ᱢᱮᱱᱟᱜ ᱠᱚᱣᱟ ᱛᱤᱱᱟᱹᱜ ᱠᱚᱲᱟ ᱢᱮᱱᱟᱜ ᱠᱚᱣᱟ ᱛᱤᱱᱟᱹᱜ ᱜᱤᱫᱽᱨᱟᱹ ᱢᱮᱱᱟᱜ ᱠᱚᱣᱟ ᱛᱤᱱᱟᱹᱜ ᱮᱡᱽ ᱨᱮ ᱛᱤᱱᱟᱹᱜ ᱪᱮᱫ ᱞᱮᱠᱟ ᱢᱮᱱᱟᱜ ᱠᱚᱣᱟ ᱚᱱᱟ ᱰᱮᱴᱟ ᱠᱚ ᱟᱨᱟᱢ ᱛᱮ ᱠᱚᱢᱯᱤᱭᱩᱴᱟᱨ ᱨᱮ ᱥᱮᱵᱷ ᱠᱟᱛᱮ ᱵᱚᱱ ᱫᱚᱦᱚ ᱫᱟᱲᱮᱭᱟᱜᱼᱟ ᱟᱨ ᱡᱟᱦᱟᱸ ᱛᱤᱱ ᱦᱤᱞᱳᱜ ᱰᱮᱴᱟ ᱵᱚᱱ ᱫᱚᱨᱠᱟᱨᱮᱜ ᱠᱷᱟᱱ ᱫᱚ ᱤᱱᱟᱹ ᱦᱤᱞᱳᱜ ᱟᱢ ᱚᱱᱟ ᱰᱮᱴᱟ ᱟᱨᱟᱢ ᱛᱮ ᱚᱱᱟ ᱠᱚᱢᱯᱤᱭᱩᱴᱟᱨ ᱠᱷᱚᱱ ᱚᱰᱳᱠ ᱫᱟᱲᱮᱭᱟᱜ ᱟᱢ ᱚᱱᱟ ᱠᱷᱟᱹᱛᱤᱨ ᱛᱮ ᱚᱱᱟ ᱤᱞᱮᱠᱴᱨᱤᱠ ᱪᱮ ᱟᱹᱰᱤ ᱢᱟᱨᱟᱝ ᱩᱯᱭᱳᱜᱽ ᱟᱹᱰᱤ ᱪᱮᱦᱨᱟ ᱩᱯᱭᱳᱜᱽ ᱠᱟᱱᱟ ᱵᱚᱱ ᱱᱤᱛᱚᱝ ᱡᱮ ᱟᱨᱦᱚᱸ ᱱᱚᱣᱟ ᱤᱞᱮᱠᱴᱨᱚᱱᱤᱠ ᱩᱱᱟᱹᱜ ᱰᱮᱵᱷᱞᱚᱯ ᱠᱟᱱᱟ ᱟᱨ ᱩᱱᱟᱹᱜ ᱮᱱᱠᱷᱟᱱ ᱩᱱᱟᱹᱜ ᱯᱷᱮᱥᱮᱞᱤᱴᱤ ᱩᱱᱟᱹᱜ ᱟᱥᱟᱱᱤᱛᱮ ᱛᱟᱹᱨᱤᱠᱟ ᱛᱮ ᱤᱭᱩᱥ ᱞᱟᱹᱜᱤᱫ ᱩᱱᱟᱹᱜ ᱪᱮᱦᱨᱟ ᱠᱚ ᱵᱮᱱᱟᱣ ᱠᱟᱜ ᱵᱚᱱᱟ ᱪᱮ ᱩᱱᱟᱹᱜ ᱢᱩᱨᱩᱠᱷ ᱠᱷᱚᱱ ᱢᱩᱨᱩᱠᱷ ᱤᱧᱫᱚ ᱢᱟᱱᱮ ᱧᱮᱞ ᱡᱚᱝ ᱛᱮᱦᱚᱸ ᱪᱮᱫᱚᱜᱼᱟ ᱱᱚᱣᱟᱫᱚ ᱢᱟᱱᱮ ᱟᱹᱰᱤᱜᱮ ᱱᱟᱯᱟᱭ ᱡᱟᱦᱟᱸ ᱞᱮᱠᱟ ᱯᱟᱝᱠᱷᱟ ᱠᱚ ᱮᱥᱤ ᱠᱩᱞᱟᱨ ᱠᱚ ᱛᱟᱵᱚᱱ ᱦᱩᱭᱱᱟ ᱡᱮᱛᱮ ᱵᱳᱛᱟᱢ ᱚᱱ ᱚᱯᱷ ᱠᱮᱜ ᱠᱷᱟᱱ ᱫᱚᱢ ᱡᱟᱦᱟᱱᱟᱜ ᱠᱳᱱᱳ ᱫᱤᱠᱠᱚᱛ ᱜᱮ ᱵᱟᱝ ᱠᱟᱱᱟ ᱡᱮ ᱟᱢ ᱵᱟᱢ ᱜᱟᱱᱟ ᱢᱮᱱᱛᱮ ᱚᱱᱟ ᱦᱚᱛᱮᱡ ᱛᱮ ᱟᱹᱰᱤ ᱪᱮᱦᱨᱟ ᱟᱹᱰᱤ ᱱᱟᱯᱟᱭᱟ ᱟᱨ ᱱᱤᱛᱚᱝ ᱡᱟᱦᱟᱸ ᱛᱤᱱᱟᱹᱜ ᱜᱮ ᱟᱵᱚ ᱵᱷᱟᱨᱚᱛ ᱫᱤᱥᱚᱢ ᱨᱮ ᱟᱵᱚ ᱟᱛᱳ ᱫᱤᱥᱚᱢ ᱨᱮ ᱡᱟᱦᱟᱸ ᱛᱤᱱᱟᱹᱜ ᱜᱮ ᱣᱟᱞᱰ ᱤᱞᱮᱠᱴᱨᱚᱱᱤᱠ ᱜᱮ ᱟᱹᱰᱤ ᱩᱯᱚᱭᱳᱜᱽ ᱨᱮ ᱦᱩᱭᱩᱜᱼᱟ ᱡᱟᱫᱟ ᱛᱚᱨ ᱱᱤᱛᱚᱝ ᱤᱞᱮᱴᱨᱚᱱᱤᱠ ᱛᱮᱜᱮ ᱠᱟᱹᱢᱤ ᱪᱟᱞᱟᱜ ᱠᱟᱱᱟ ᱡᱟᱦᱟᱸ ᱞᱮᱠᱟ ᱡᱟᱦᱟᱱᱟᱜ ᱜᱮ ᱦᱩᱭᱩᱜ ᱠᱟᱱ ᱡᱟᱦᱟᱸ ᱜᱮᱠᱚ ᱵᱮᱱᱟᱣᱮᱜᱼᱟ ᱡᱟᱦᱟᱱᱟᱜ ᱜᱮ ᱡᱟᱦᱟᱸ ᱠᱤᱪᱷᱩ ᱜᱮ ᱵᱮᱱᱟᱜ ᱠᱟᱱᱟ ᱡᱟᱫᱟ ᱛᱚ ᱤᱞᱮᱠᱴᱨᱚᱱᱤᱠ ᱨᱮᱭᱟᱜ ᱠᱚ ᱤᱭᱩᱡᱽ ᱮᱫᱟ ᱚᱱᱟ ᱪᱷᱟᱰᱟ ᱮᱴᱟᱜᱟᱜ ᱫᱚ ᱵᱟᱹᱱᱩᱜ ᱟᱱᱟ ᱵᱟᱴ ᱤᱞᱮᱠᱴᱨᱚᱱᱤᱠ ᱨᱮᱫᱚ ᱡᱟᱫᱟᱛᱚᱠ ᱫᱷᱮᱭᱟᱱ ᱠᱚ ᱮᱢ ᱮᱫᱟ ᱚᱱᱟ ᱦᱚᱛᱮᱡ ᱛᱮ ᱟᱹᱰᱤ ᱵᱮᱥ ᱤᱧ ᱵᱩᱡᱷᱟᱹᱣ ᱠᱮᱜᱼᱟ ᱟᱨ ᱤᱧᱦᱚᱸ ᱟᱹᱰᱤ ᱱᱟᱯᱟᱭᱤᱧ ᱵᱩᱡᱷᱟᱹᱣ ᱠᱮᱜᱼᱟ ᱤᱞᱮᱠᱴᱨᱚᱱᱤᱠ ᱨᱮᱭᱟᱜ ᱢᱤᱫᱴᱟᱝ ᱵᱟᱨᱭᱟ ᱢᱮᱱ ᱠᱟᱛᱮ ᱟᱨ ᱤᱱᱟᱹᱜ ᱜᱤᱧ ᱞᱟᱹᱭᱟ ᱡᱟ ᱠᱤᱪᱷᱩ ᱵᱟᱹᱧ ᱞᱟᱹᱭᱟ